ᱦᱮᱸ ᱦᱮᱞᱳ ᱦᱮᱸ ᱡᱚᱦᱟᱨ ᱜᱮ ᱦᱮᱸ ᱫᱟᱠᱟ ᱩᱛᱩᱭᱮᱜ ᱜᱤᱭᱟᱹᱧ ᱢᱮᱱ ᱫᱟ ᱪᱮᱜ ᱮᱢ ᱢᱮᱱ ᱪᱚᱭᱫᱟ ᱵᱟᱰᱟᱭ ᱚᱪᱚᱧ ᱢᱮ ᱟᱪᱪᱷᱟ ᱦᱮᱸ ᱦᱮᱸ ᱦᱮᱸ ᱦᱮᱸ ᱟᱪ ᱪᱷᱟ ᱟᱪ ᱪᱷᱟ ᱦᱮᱸ ᱥᱩᱢᱟᱹᱭ ᱫᱚ ᱵᱮᱥ ᱜᱤᱛᱤᱧᱟ ᱟᱨᱤᱧ ᱥᱩᱢᱟᱹᱭᱚᱜ ᱜᱮᱭᱟ ᱟᱨᱤᱧ ᱪᱟᱞᱟᱜ ᱜᱮᱭᱟ ᱟᱫᱚ ᱪᱮᱜ ᱠᱚ ᱪᱤᱠᱟ ᱦᱩᱭᱩᱜᱼᱟ ᱞᱟᱹᱭ ᱟᱹᱧ ᱢᱮ ᱦᱮᱸ ᱟᱪ ᱪᱷᱟ ᱦᱮᱸ ᱟᱫᱚ ᱯᱤᱴᱷᱟᱹ ᱵᱚᱱ ᱤᱥᱤᱱ ᱞᱮᱠᱷᱟᱡ ᱫᱚ ᱟᱴᱟ ᱪᱤᱱᱤ ᱠᱚ ᱞᱟᱜᱟᱜᱼᱟ ᱮᱵᱟᱨ ᱡᱤᱞ ᱵᱚᱱ ᱩᱛᱩᱭ ᱠᱷᱟᱡ ᱫᱚ ᱥᱩᱱᱩᱢ ᱵᱩᱞᱩᱝ ᱠᱚ ᱞᱟᱜᱟᱜᱼᱟ ᱟᱨ ᱨᱚᱠᱚᱡ ᱞᱮᱴᱚ ᱨᱮᱦᱚᱸ ᱵᱮᱥᱚᱱ ᱠᱚ ᱥᱩᱱᱩᱢ ᱠᱚ ᱤᱱᱟᱹᱠᱚᱜᱮᱵᱚᱱ ᱤᱥᱤᱱᱟ ᱚᱻ ᱟᱪ ᱪᱷᱟ ᱟᱞᱮ ᱫᱚ ᱟᱫᱚ ᱥᱮᱴ ᱜᱮ ᱢᱮᱱᱟᱜ ᱞᱮᱭᱟ ᱟᱞᱮ ᱫᱚ ᱯᱩᱱ ᱦᱚᱲ ᱞᱮ ᱢᱮᱱᱟᱜ ᱞᱮᱭᱟ ᱮᱵᱟᱨ ᱡᱟ ᱩᱛᱩ ᱛᱮᱭᱟᱜ ᱜᱮᱫ ᱠᱚᱫᱚ ᱟᱞᱮ ᱠᱚᱜᱮ ᱞᱮ ᱜᱮᱫᱟ ᱪᱮᱫ ᱠᱚ ᱞᱟᱜᱟᱜᱼᱟ ᱵᱟᱝ ᱞᱟᱜᱟᱜᱼᱟ ᱠᱟᱴᱤᱜ ᱢᱟᱞ ᱡᱟᱞ ᱛᱮ ᱱᱤᱱᱟᱹᱜ ᱞᱟᱜᱟᱜᱼᱟ ᱥᱩᱱᱩᱢ ᱠᱚ ᱚᱱᱟ ᱫᱚ ᱦᱚᱲ ᱠᱚ ᱦᱤᱥᱟᱹᱵᱽ ᱛᱮ ᱡᱚᱢ ᱨᱮᱱᱟᱜ ᱟᱭᱴᱮᱢ ᱨᱮ ᱦᱩᱭᱩᱜ ᱠᱟᱱᱟ ᱚᱱᱟ ᱠᱚᱵᱚᱱ ᱠᱚᱨᱟᱣᱟ ᱟᱫᱚ ᱛᱤᱱᱟᱹᱜ ᱦᱚᱲ ᱞᱟᱜᱤᱫ ᱟᱪ ᱪᱷᱟ ᱦᱮᱸ ᱚᱱᱟᱨᱮ ᱦᱮᱸ ᱚᱱᱟᱨᱮ ᱫᱮᱲ ᱫᱩ ᱠᱮᱡᱤ ᱠᱟᱛᱮᱜ ᱛᱟᱦᱮᱸᱱ ᱠᱷᱟᱡ ᱜᱮ ᱦᱩᱭᱩᱜᱼᱟ ᱯᱚᱧᱪᱟᱥ ᱡᱚᱱᱟᱜ ᱡᱚᱢ ᱫᱚ ᱥᱩᱱᱩᱢ ᱤᱭᱟᱹ ᱠᱚᱫᱚ ᱟᱴᱟ ᱠᱚᱫᱚ ᱤᱱᱟᱹ ᱛᱮᱜᱮ ᱟᱭᱢᱟ ᱯᱤᱴᱷᱟᱹ ᱫᱚ ᱤᱭᱟᱹ ᱫᱚ ᱵᱟᱝ ᱞᱟᱜᱟᱜᱼᱟ ᱛᱚ ᱰᱷᱤᱨ ᱫᱚ ᱫᱟᱠᱟ ᱩᱛᱩ ᱞᱮᱠᱟ ᱫᱚ ᱚᱱᱟ ᱫᱚ ᱥᱩᱠᱱᱳ ᱠᱷᱟᱵᱟᱨ ᱠᱟᱱ ᱛᱮ ᱤᱱᱟᱹ ᱛᱷᱚᱲᱟ ᱛᱷᱩᱲᱤ ᱛᱮᱜᱮ ᱚᱱᱟ ᱫᱚ ᱠᱟᱢᱤ ᱦᱩᱭᱩᱜ ᱜᱮᱭᱟ ᱦᱮᱸ ᱦᱮᱸ ᱟᱪ ᱪᱷᱟ ᱦᱮᱸ ᱚᱱᱟ ᱦᱚᱛᱮᱛᱮ ᱟᱵᱚ ᱥᱚᱱᱟᱡᱽ ᱨᱮᱭᱟᱜ ᱱᱤᱛᱤ ᱠᱟᱱᱟ ᱯᱟᱧᱪᱤ ᱯᱟᱨᱦᱟᱸᱲ ᱫᱤᱭᱮ ᱜᱮ ᱫᱚᱝ ᱞᱟᱜᱽᱲᱮ ᱠᱚᱫᱚ ᱡᱚᱢ ᱧᱩ ᱠᱚᱦᱚᱸ ᱥᱟᱱᱟᱢ ᱜᱮ ᱵᱚᱞᱮ ᱟᱵᱚ ᱚᱱᱟ ᱫᱚ ᱦᱚᱲ ᱥᱚᱢᱟᱡᱽ ᱨᱮ ᱰᱮᱨᱥ ᱠᱟᱱᱟ ᱯᱳᱥᱟᱠ ᱠᱟᱱᱟ ᱟᱨᱤ ᱪᱟᱞᱤ ᱠᱟᱱ ᱛᱟᱵᱚᱱᱟ ᱟᱫᱚ ᱦᱮᱸ ᱩᱝᱠᱩ ᱦᱚᱸ ᱠᱚ ᱵᱟᱰᱟᱭᱟ ᱦᱚᱲ ᱟᱫᱤᱵᱟᱥᱤ ᱪᱮᱜ ᱠᱟ ᱠᱚ ᱢᱟᱱᱟᱣ ᱫᱟ ᱪᱮᱜ ᱠᱟ ᱠᱚ ᱡᱚᱢᱟ ᱪᱮᱜ ᱠᱟ ᱠᱚ ᱧᱩᱭᱟ ᱚᱱᱟ ᱠᱚ ᱦᱚᱸᱛᱚ ᱩᱝᱠᱩ ᱵᱟᱰᱟᱭ ᱡᱟᱨᱩᱲ ᱜᱮᱭᱟ ᱥᱮ ᱧᱮᱞᱟᱠᱚ ᱱᱩᱠᱩ ᱡᱟᱹᱛ ᱫᱚ ᱱᱚᱝᱠᱟ ᱟᱵᱚ ᱡᱮᱢᱚᱱ ᱫᱤᱠᱩᱣᱟᱜ ᱟᱨᱤᱪᱟᱞᱤ ᱵᱚᱱ ᱧᱮᱞ ᱮᱫᱟ ᱟᱵᱚᱣᱟᱜ ᱦᱚᱸ ᱠᱚ ᱵᱟᱰᱟᱭᱟ ᱦᱮᱸ ᱦᱮᱸ ᱴᱷᱤᱠ ᱜᱮᱭᱟ ᱛᱚᱵᱮ ᱟᱨ ᱦᱮᱸ ᱟᱪ ᱪᱷᱟ ᱴᱷᱤᱠ ᱜᱮᱭᱟ ᱦᱮᱸ ᱟᱪ ᱪᱷᱟ ᱦᱮᱸ ᱟᱪ ᱪᱷᱟ ᱦᱮᱸ ᱴᱷᱤᱠ ᱜᱮᱭᱟ ᱜᱚᱱᱚᱝ ᱠᱚᱫᱚᱞᱮ ᱦᱟᱛᱟᱣᱟ ᱛᱤᱱᱟᱹᱜ ᱤᱨᱟᱹᱞ ᱥᱟᱭ ᱥᱟᱭᱜᱮ ᱵᱮᱥ ᱥᱟᱭ ᱜᱮᱞ ᱥᱟᱭ ᱜᱮᱞ ᱜᱟᱱ ᱥᱟᱭ ᱜᱮᱞ ᱦᱮᱸ ᱦᱮᱸ ᱴᱷᱤᱠ ᱜᱮᱭᱟ ᱡᱚᱦᱟᱨ ᱜᱮ ᱦᱮᱸ